ᱤᱧᱨᱮᱱ ᱢᱚᱬᱮ ᱜᱚᱴᱮᱱ ᱵᱚᱱᱫᱷᱩ ᱟᱜ ᱧᱩᱛᱩᱢ ᱫᱚ ᱦᱩᱭᱩᱜ ᱠᱟᱱᱟ ᱱᱚᱭᱚᱱ ᱠᱤᱥᱠᱩ ᱪᱩᱱᱰᱟ ᱢᱩᱨᱢᱩ ᱚᱡᱚᱭ ᱥᱚᱨᱮᱱ ᱯᱨᱚᱥᱚᱱᱡᱤᱛ ᱢᱩᱨᱢᱩ ᱟᱨ ᱵᱷᱟᱹᱫᱩ ᱢᱩᱨᱢᱩ